ᱜᱤᱫᱽᱨᱟᱹ ᱠᱚᱫᱚ ᱠᱟᱹᱴᱤᱡ ᱠᱷᱚᱱᱜᱮ ᱱᱚᱣᱟ ᱟᱠᱟᱣ ᱥᱮ ᱯᱮᱱᱴᱤᱝ ᱠᱚᱫᱚ ᱮᱛᱚᱦᱚᱵ ᱫᱚ ᱡᱟᱹᱨᱩᱲᱟ ᱱᱚᱝᱠᱟ ᱵᱟᱨ ᱵᱚᱪᱷᱚᱨ ᱥᱮ ᱯᱮ ᱵᱚᱪᱷᱚᱨ ᱦᱩᱭ ᱞᱮᱱᱠᱷᱟᱜᱮ ᱢᱤᱫᱴᱮᱱ ᱵᱩᱡᱷᱟᱹᱣ ᱨᱮᱭᱟᱜ ᱫᱚ ᱢᱤᱫᱮᱡ ᱩᱱ ᱛᱮᱫᱚ ᱵᱟᱨ ᱵᱚᱪᱷᱚᱨ ᱯᱮ ᱵᱚᱪᱷᱚᱨ ᱯᱚᱨ ᱥᱟᱱᱟᱢ ᱫᱚᱭ ᱵᱩᱡᱷᱟᱹᱣᱟ ᱚᱠᱚᱭ ᱫᱚᱭ ᱜᱚᱜᱚ ᱠᱟᱱᱟ ᱚᱠᱚᱭ ᱫᱚᱭ ᱵᱟᱵᱟ ᱠᱟᱱᱟ ᱚᱠᱚᱭ ᱪᱮᱫ ᱮ ᱢᱮᱛᱟᱭ ᱠᱟᱱᱟ ᱚᱠᱟ ᱥᱮᱡ ᱪᱟᱞᱟᱣ ᱦᱩᱭᱩᱜᱼᱟ ᱤᱱᱟᱹ ᱠᱚᱫᱚ ᱠᱚ ᱵᱩᱡᱷᱟᱹᱣᱟ ᱥᱮ ᱱᱚᱣᱟ ᱫᱚ ᱟᱞᱮ ᱚᱲᱟᱜ ᱠᱟᱱᱟ ᱟᱨ ᱚᱱᱟᱴᱟᱜ ᱫᱚ ᱟᱞᱮ ᱚᱲᱟᱜ ᱫᱚ ᱠᱟᱱᱟ ᱱᱚᱣᱟ ᱫᱚ ᱟᱞᱮᱭᱟᱜ ᱡᱤᱱᱤᱥ ᱠᱟᱱᱟ ᱱᱚᱣᱟ ᱡᱤᱱᱤᱥ ᱫᱚ ᱩᱱᱠᱩᱣᱟᱜ ᱠᱟᱱᱟ ᱤᱱᱟᱹ ᱫᱚ ᱱᱤᱭᱟᱹ ᱵᱚᱭᱮᱥ ᱠᱷᱚᱱ ᱜᱮᱠᱚ ᱵᱩᱡᱷᱟᱹᱣᱟ ᱵᱟᱨ ᱵᱚᱪᱷᱚᱨ ᱜᱟᱱ ᱯᱮ ᱵᱚᱪᱷᱚᱨ ᱠᱷᱚᱡᱜᱮ ᱱᱚᱣᱟ ᱠᱟᱹᱢᱤ ᱠᱚ ᱨᱚᱲ ᱠᱚᱸᱦᱚ ᱠᱚ ᱥᱮ ᱟᱸᱠᱟᱣ ᱠᱚ ᱯᱮᱱᱥᱤᱞ ᱠᱚ ᱥᱟᱵ ᱟᱭ ᱫᱚᱭ ᱜᱟᱱᱚᱜᱼᱟ ᱟᱡ ᱞᱮᱠᱟᱜᱮ ᱫᱟᱜᱽ ᱟᱭ ᱨᱚᱝᱼᱟᱭ ᱟᱭᱟᱜ ᱢᱚᱱᱮᱨ ᱢᱚᱛᱜᱮ ᱟᱫᱚ ᱩᱱᱠᱷᱚᱱᱜᱮ ᱱᱚᱣᱟ ᱠᱚᱫᱚᱭ ᱮᱛᱚᱦᱚᱵ ᱟᱭ ᱠᱷᱟᱱ ᱮᱛᱚᱦᱚᱵ ᱞᱮᱠᱷᱟᱱ ᱫᱚ ᱦᱚᱭᱛᱳ ᱚᱱᱟ ᱠᱚᱫᱚ ᱟᱫᱚ ᱵᱟᱭ ᱦᱤᱲᱤᱧᱟ ᱱᱚᱣᱟ ᱮᱠᱟᱞᱛᱮ ᱱᱚᱣᱟ ᱟᱭᱳ ᱟᱲᱟᱝ ᱡᱮᱢᱚᱱ ᱵᱟᱭ ᱦᱤᱲᱤᱧᱟ ᱛᱤᱥ ᱨᱮᱦᱚᱸ ᱟᱭᱟᱜ ᱡᱟᱱᱟᱢ ᱠᱷᱚᱱᱜᱮ ᱨᱚᱲ ᱟᱸᱡᱚᱢ ᱦᱮᱣᱟ ᱠᱟᱱᱟ ᱚᱱᱟᱛᱮ ᱦᱟᱨᱟᱜ ᱛᱮᱜᱮ ᱡᱚᱛᱚᱭ ᱚᱱᱟ ᱠᱚᱦᱚᱸᱭ ᱥᱮᱬᱟᱭᱮᱜ ᱞᱮᱠᱟ ᱱᱚᱣᱟ ᱠᱚᱦᱚᱸ ᱤᱱᱟᱹ ᱵᱚᱭᱮᱥ ᱠᱷᱚᱱᱜᱮ ᱠᱟᱹᱢᱤ ᱫᱟᱲᱮᱭᱟᱜᱼᱟ ᱵᱮᱱᱟᱣ ᱫᱟᱲᱮᱭᱟᱜᱼᱟ ᱟᱹᱰᱤ ᱢᱚᱸᱡ ᱫᱚ ᱵᱟᱝ ᱨᱮᱦᱚᱸ ᱟᱡ ᱞᱮᱠᱟ ᱦᱟᱨᱟᱜ ᱦᱟᱨᱟᱜ ᱛᱮᱜᱮ ᱱᱚᱣᱟ ᱫᱚ ᱵᱩᱡᱷᱟᱹᱣᱟ ᱡᱮ ᱱᱚᱣᱟ ᱫᱚ ᱤᱧ ᱱᱚᱣᱟ ᱠᱟᱹᱢᱤ ᱦᱩᱭᱩᱜ ᱛᱤᱧᱟ ᱥᱮ ᱠᱟᱹᱢᱤ ᱫᱟᱲᱮᱭᱟᱜᱼᱟ ᱱᱚᱣᱟᱨᱮ ᱵᱟᱲᱟᱭᱚᱜᱼᱟ ᱟᱫᱚ ᱚᱱᱟ ᱛᱤᱧ ᱞᱟᱹᱭᱟ ᱠᱟᱹᱴᱤᱡ ᱠᱷᱚᱱᱜᱮ ᱜᱤᱫᱽᱨᱟᱹ ᱫᱚ ᱵᱟᱨ ᱵᱚᱪᱷᱚᱨ ᱯᱮ ᱵᱚᱪᱷᱚᱨ ᱠᱷᱚᱱᱜᱮ ᱱᱚᱣᱟ ᱯᱮᱱᱴᱤᱝ ᱥᱮ ᱟᱸᱠᱟᱣ ᱠᱚᱫᱚ ᱮᱛᱚᱦᱚᱵ ᱜᱮ ᱵᱷᱟᱹᱜᱤᱭᱟ